ᱤᱧ ᱫᱚ ᱤᱞᱤᱵᱷᱮᱱ ᱨᱮ ᱡᱚᱠᱷᱚᱱᱤᱧ ᱯᱟᱲᱦᱟᱜ ᱩᱱ ᱚᱠᱛᱚ ᱯᱳᱥᱴ ᱢᱮᱴᱨᱤᱠ ᱨᱮᱱᱟᱜ ᱮᱥᱠᱚᱞᱟᱨᱥᱤᱯ ᱤᱧ ᱧᱟᱢ ᱞᱮᱫᱟ ᱚᱱᱟ ᱛᱟᱭᱱᱚᱢ ᱴᱩᱭᱮᱞ ᱡᱚᱠᱷᱚᱱᱤᱧ ᱨᱟᱠᱟᱵ ᱞᱮᱱᱟ ᱩᱱ ᱚᱠᱛᱚ ᱦᱚᱸ ᱛᱟᱨᱯᱚᱨᱮ ᱨᱮᱱᱩᱣᱮᱞ ᱠᱟᱛᱮ ᱟᱨ ᱤᱞᱤᱵᱷᱮᱱ ᱨᱮᱱᱟᱜ ᱡᱟᱦᱟᱸ ᱤᱥᱠᱚᱞᱟᱨᱥᱤᱯ ᱛᱟᱦᱮᱸ ᱠᱟᱱᱟ ᱚᱱᱟᱧ ᱧᱟᱢ ᱞᱮᱫᱟ ᱚᱱᱟ ᱛᱟᱭᱚᱢ ᱫᱟᱹᱭᱠᱟᱹ ᱞᱮᱠᱟᱛᱤᱧ ᱞᱟᱹᱭᱟ ᱡᱟᱦᱟᱸ ᱛᱤᱱᱟᱹᱜ ᱤᱥᱠᱤᱢ ᱠᱚ ᱢᱮᱱᱟᱜᱼᱟ ᱚᱱᱟ ᱠᱚ ᱢᱩᱫᱽ ᱨᱮᱫᱚ ᱦᱩᱭᱩᱜ ᱠᱟᱱᱟ ᱯᱳᱥᱴ ᱢᱮᱴᱨᱤᱠ ᱛᱟᱨᱯᱚᱨ ᱦᱩᱭᱱᱟ ᱠᱚᱞᱮᱡᱽ ᱨᱮ ᱡᱩᱫᱤᱢ ᱯᱟᱲᱦᱟᱜ ᱠᱷᱟᱱ ᱥᱟᱢᱤ ᱵᱤᱵᱮᱠᱟᱱᱚᱱᱫᱚ ᱮᱥᱠᱚᱞᱟᱨᱥᱤᱯ ᱟᱨᱚ ᱱᱮᱛᱟᱨ ᱫᱚ ᱵᱤᱵᱷᱤᱱᱱᱚ ᱤᱥᱠᱤᱢ ᱜᱚᱵᱷᱢᱮᱱᱴ ᱯᱟᱦᱴᱟ ᱠᱷᱚᱱ ᱦᱮᱡ ᱠᱟᱱᱟ ᱛᱤᱨᱞᱟᱹ ᱠᱚ ᱞᱟᱹᱜᱤᱫ ᱦᱚᱸ ᱠᱚᱱᱱᱟᱥᱥᱨᱤ ᱥᱤᱠᱠᱷᱟᱥᱥᱨᱤ ᱤᱧ ᱡᱩᱵᱚᱥᱨᱤ ᱱᱚᱝᱠᱟ ᱟᱹᱰᱤ ᱜᱩᱞᱟᱝ ᱯᱨᱚᱠᱚᱞᱯᱚ ᱥᱚᱨᱠᱟᱨ ᱯᱟᱦᱴᱟ ᱠᱷᱚᱱ ᱧᱟᱢ ᱫᱟᱠᱚ ᱵᱮᱥᱤᱨ ᱵᱷᱟᱜᱽ ᱱᱚᱣᱟ ᱤᱥᱠᱤᱢ ᱠᱚᱫᱚ ᱥᱩᱵᱤᱫᱷᱟ ᱠᱚ ᱧᱟᱢᱫᱟ ᱡᱟᱦᱟᱸᱭ ᱠᱚ ᱤᱥᱠᱩᱞ ᱠᱚᱞᱮᱡᱽ ᱨᱮᱠᱚ ᱯᱟᱲᱦᱟᱜ ᱠᱟᱱ ᱚᱱᱠᱟᱱ ᱠᱚ ᱯᱟᱹᱴᱷᱩᱣᱟᱹ ᱜᱮ ᱟᱨ ᱡᱟᱦᱟᱸ ᱩᱱᱠᱩ ᱵᱟᱫ ᱠᱟᱛᱮ ᱦᱚᱸ ᱡᱟᱦᱟᱸᱭ ᱠᱚ ᱧᱟᱢᱫᱟ ᱥᱮᱬᱟ ᱦᱚᱲ ᱩᱱᱠᱩ ᱫᱚ ᱡᱮᱢᱚᱱ ᱵᱟᱨᱫᱷᱚᱠᱠᱚ ᱵᱷᱟᱛᱟ ᱥᱮ ᱵᱤᱫᱷᱚᱵᱟ ᱵᱷᱟᱛᱟ ᱟᱨ ᱡᱟᱦᱟᱸᱭ ᱫᱚ ᱵᱮᱠᱟᱨᱚᱛᱛᱚ ᱨᱮᱱᱟᱜ ᱡᱟᱦᱟᱸ ᱚᱱᱟ ᱫᱚ ᱢᱮᱱ ᱵᱟᱲᱟᱭ ᱫᱟᱠᱚ ᱢᱮᱱᱞᱮᱠᱷᱟᱱ ᱱᱤᱛ ᱯᱚᱨᱡᱚᱱᱛᱚ ᱚᱱᱠᱟᱱᱟᱜ ᱤᱥᱠᱤᱢ ᱫᱚ ᱟᱹᱣᱨᱤ ᱦᱤᱡᱩᱜᱼᱟ ᱦᱟᱸᱜ ᱟᱨ ᱱᱮᱛᱟᱨ ᱫᱚ ᱟᱸᱡᱚᱢᱮᱜ ᱜᱮᱭᱟᱵᱚᱱ ᱞᱚᱠᱠᱷᱤ ᱵᱷᱟᱱᱰᱟᱨ ᱢᱤᱫᱴᱤᱡ ᱤᱥᱠᱤᱢ ᱮ ᱛᱮᱭᱟᱨ ᱠᱟᱫᱟ ᱡᱟᱦᱟᱸ ᱵᱟᱹᱦᱩᱣᱟᱱ ᱠᱩᱲᱤ ᱜᱤᱫᱽᱨᱟᱹ ᱢᱮᱱᱟᱜ ᱠᱚᱣᱟ ᱯᱚᱸᱪᱤᱥ ᱵᱚᱪᱷᱚᱨ ᱯᱞᱟᱥ ᱚᱱᱠᱟᱱ ᱠᱚᱠᱚ ᱧᱟᱢᱫᱟ ᱥᱟᱱᱛᱟᱲ ᱜᱟᱛᱟᱠ ᱠᱷᱟᱱ ᱫᱚ ᱢᱤᱫ ᱦᱟᱡᱟᱨ ᱴᱟᱠᱟ ᱠᱟᱛᱮ ᱥᱟᱱᱛᱟᱲ ᱜᱟᱛᱟᱠ ᱨᱮᱱ ᱵᱟᱝᱠᱚ ᱛᱟᱦᱮᱱ ᱠᱷᱟᱱ ᱫᱚ ᱢᱚᱬᱮ ᱥᱟᱭ ᱴᱟᱠᱟ ᱠᱟᱛᱮ ᱠᱚ ᱧᱟᱢᱫᱟ ᱱᱚᱣᱟ ᱠᱚᱜᱮ ᱥᱚᱨᱠᱟᱨ ᱯᱟᱦᱴᱟ ᱠᱷᱚᱱ ᱤᱥᱠᱤᱢ ᱠᱚᱫᱚ